ᱦᱮᱸ ᱦᱮᱞᱳ ᱦᱮᱞᱳ ᱦᱮᱸ ᱟᱹᱵᱤᱱ ᱫᱚ ᱱᱚᱜᱼᱚᱱᱟ ᱱᱚᱣᱟ ᱯᱚᱪᱷᱤᱢ ᱵᱚᱝᱜᱚ ᱨᱮᱱᱟᱜ ᱚᱱᱟ ᱡᱚᱞᱚᱵᱟᱭᱩ ᱱᱤᱭᱚᱜᱮ ᱟᱹᱵᱤᱱ ᱠᱩᱞᱤᱵᱮᱱ ᱱᱚᱣᱟᱵᱮᱱ ᱟᱹᱵᱤᱱᱟᱜ ᱠᱩᱠᱞᱤ ᱛᱚ

ᱦᱮᱸ ᱛᱚ ᱱᱤᱭᱟ ᱱᱤᱭᱟ ᱵᱟ ᱱᱤᱭᱟ ᱵᱚᱪᱷᱚᱨ ᱫᱚ ᱠᱷᱚᱨᱟ ᱜᱮ ᱛᱚ ᱢᱚᱣᱥᱚᱢᱤ ᱡᱚᱞᱚᱵᱟᱭᱩ ᱚᱱᱪᱚᱞ ᱱᱚᱣᱟ ᱟᱵᱚ ᱱᱚᱣᱟ ᱫᱤᱥᱚᱢ ᱢᱟᱱᱮ ᱯᱚᱪᱷᱤᱢ ᱵᱚᱝᱜᱚ ᱨᱮᱫᱚ ᱢᱟᱱᱮ ᱵᱤᱵᱷᱤᱱᱱᱚ ᱡᱤᱞᱞᱟ ᱨᱮᱜᱮ ᱦᱩᱭᱩᱜᱼᱟ ᱵᱟᱸᱠᱩᱲᱟ ᱥᱩᱨ ᱨᱮᱦᱚᱸ ᱛᱟᱯᱚᱨᱮ ᱡᱷᱟᱲᱜᱨᱟᱢ ᱡᱷᱟᱲᱜᱨᱟᱢ ᱛᱟᱯᱚᱨᱮ ᱟᱨᱦᱚᱸ ᱵᱤᱵᱷᱤᱱᱱᱚ ᱨᱚᱠᱚᱢ ᱵᱤᱵᱷᱤᱱᱱᱚ ᱨᱚᱠᱚᱢ ᱡᱤᱞᱞᱟ ᱨᱟᱡᱽᱡᱚ ᱠᱚᱨᱮ ᱜᱮ ᱦᱩᱭᱩᱜᱼᱟ ᱛᱚ ᱱᱤᱛᱚᱜ ᱫᱚ ᱦᱩᱭᱩᱜ ᱠᱟᱱᱟ ᱡᱮ ᱱᱚᱣᱟᱫᱚ ᱪᱮᱫ ᱨᱤᱛᱩᱨᱮ ᱦᱩᱭᱩᱜᱼᱟ ᱱᱚᱣᱟ ᱫᱚ ᱜᱤᱨᱥᱚ ᱵᱚᱨᱥᱟ ᱥᱚᱨᱚᱛ ᱳ ᱥᱤᱛ ᱠᱟᱞ ᱨᱮ ᱱᱚᱜᱼᱚᱭ ᱱᱚᱣᱟ ᱨᱤᱛᱩ ᱫᱚ ᱱᱚᱣᱟ ᱨᱤᱛᱩ ᱢᱚᱣᱥᱚᱢᱤ ᱡᱚᱞᱚᱵᱟᱭᱩ ᱯᱨᱚᱵᱷᱟᱵ ᱥᱚᱵ ᱛᱷᱮᱠᱮ ᱵᱮᱥᱤ ᱦᱩᱭᱩᱜᱼᱟ ᱢᱟᱱᱮ ᱦᱮᱸ ᱱᱤᱭᱟ ᱵᱟᱨ ᱱᱚᱜᱼᱚᱭ ᱱᱚᱣᱟ ᱡᱮ ᱫᱟᱜ ᱡᱟ ᱲᱤ ᱵᱤᱱ ᱞᱟ ᱭᱮᱫᱟ ᱚᱱᱟ ᱛᱟᱯᱢᱟᱛᱨᱟ ᱱᱤᱭᱟ ᱫᱚ ᱠᱨᱟᱱᱛᱤᱭᱚ ᱡᱚᱞᱚ ᱵᱟᱭᱩ ᱵᱟᱨᱥᱤᱠ ᱛᱟᱯᱢᱟᱛᱨᱟ ᱯᱚᱨᱤᱢᱟᱱ ᱮᱠᱵᱟᱨᱤ ᱠᱷᱩᱵᱤ ᱚᱞᱯᱚ ᱢᱟᱱᱮ ᱟ ᱰᱤᱜᱮ ᱠᱚᱢ ᱜᱮᱭᱟ ᱛᱚ ᱱᱚᱣᱟ ᱥᱩᱨᱡᱚᱨ ᱟᱞᱚᱠ ᱯᱨᱚᱪᱚᱱᱰᱳ ᱢᱟᱱᱮ ᱫᱚᱢᱮ ᱛᱤᱰᱨᱚ ᱣᱟᱠᱟᱱᱟ ᱢᱟᱱᱮ ᱟᱹᱰᱤ ᱯᱨᱚᱠᱷᱚᱨ ᱠᱟᱱᱟ ᱱᱚᱣᱟ ᱥᱩᱨᱡᱚ ᱨᱮᱱᱟᱜ ᱟᱞᱚᱠ ᱛᱚ ᱱᱤᱭᱟ ᱵᱟᱨ ᱫᱚ ᱫᱟᱜ ᱨᱮᱱᱟᱜ ᱥᱚᱢᱵᱷᱚᱵᱚᱱᱟ ᱟ ᱰᱤᱜᱮ ᱟ ᱰᱤ ᱠᱚᱢ ᱜᱮᱭᱟ ᱛᱚ ᱱᱤᱭᱟ ᱵᱟᱨ ᱫᱚ ᱥᱮᱭᱨᱚᱠᱚᱢ

ᱦᱮᱸ ᱟᱨ ᱢᱤᱫ ᱫᱷᱟᱣ ᱞᱟ ᱭᱢᱮ ᱡᱟ ᱥᱛᱤ ᱠᱟᱭᱛᱮ ᱧᱮᱞᱚᱜᱼᱟ ᱱᱚᱜᱼᱚᱭ ᱱᱚᱣᱟ ᱡᱤᱞᱟ ᱨᱮ ᱥᱚᱵ ᱛᱷᱮᱠᱮ ᱵᱮᱥᱤ ᱡᱤᱞᱞᱟ ᱧᱮᱞᱚᱜᱼᱟ ᱱᱚᱫᱤᱭᱟ ᱰᱤᱥᱴᱤᱠ ᱠᱚᱨᱮ ᱛᱟᱨᱯᱚᱨᱮ ᱡᱷᱟᱲᱜᱨᱟᱢ ᱚᱱᱛᱮ ᱡᱟᱦᱟᱸ ᱥᱮᱫ ᱱᱟ ᱭ ᱡᱮᱢᱚᱱ ᱡᱮᱢᱚᱱ ᱫᱟᱢᱳᱫᱚᱨ ᱱᱚᱫᱤ ᱦᱳᱭ ᱢᱮᱱᱟᱜᱼᱟ ᱛᱚ ᱚᱱᱟ ᱡᱤᱞᱟ ᱠᱚᱨᱮ ᱫᱚ ᱥᱟᱵᱥᱮ ᱜᱮ ᱵᱤᱥᱛᱤ ᱵᱟᱨ ᱥᱚᱢᱚ ᱵᱮᱥᱤ ᱦᱩᱭᱩᱜᱼᱟ ᱦᱮᱸ ᱛᱚ ᱱᱚᱜᱼᱚᱭ ᱱᱚᱣᱟ ᱡᱟᱦᱟᱸ ᱡᱚᱞᱚᱵᱟᱭᱩ ᱟᱞ ᱢᱚᱣᱥᱚᱢᱤ ᱱᱚᱣᱟ ᱟᱫᱽᱫᱨᱚᱛᱟ ᱢᱮᱱᱟᱜᱼᱟ ᱱᱚᱣᱟ ᱡᱚᱞᱚᱵᱟᱭᱩ ᱨᱮ ᱛᱚ ᱱᱤᱛᱚᱜ ᱫᱚ ᱱᱚᱜᱼᱚᱭ ᱱᱚᱣᱟ ᱡᱟᱦᱟᱸ ᱵᱤᱥᱴᱤᱯᱟᱛ ᱨᱮᱱᱟᱜ ᱯᱨᱚᱪᱚᱱᱰᱚ ᱯᱨᱚᱪᱚᱱᱰᱚ ᱢᱟᱱᱮ ᱦᱮᱡ ᱨᱮᱱᱟᱜ ᱥᱩᱨ ᱥᱚᱢᱵᱷᱚᱵᱚᱱᱟ ᱠᱷᱩᱵ ᱜᱮ ᱠᱚᱢ ᱱᱤᱭᱟ ᱵᱟᱨ ᱫᱚ ᱠᱟᱨᱚᱱ ᱥᱩᱨᱡᱚ ᱨᱚᱥᱥᱤ ᱯᱨᱚᱪᱩᱨ ᱛᱤᱵᱨᱚ ᱛᱤᱵᱨᱚ ᱣᱟᱠᱟᱱᱟ ᱢᱟᱱᱮ ᱟ ᱰᱤ ᱡᱚᱨᱜᱮ ᱫᱚᱢᱮ ᱥᱤᱛᱩᱝ ᱞᱚᱞᱚ ᱤᱭᱟ ᱭᱮᱫᱟᱭ ᱛᱚ ᱛᱟᱨ ᱡᱚᱱᱱᱚ ᱵᱟᱥᱯᱚ ᱥᱚᱢᱩᱫᱽᱫᱨᱚ ᱨᱮ ᱱᱤᱛᱚᱜ ᱡᱟᱦᱟᱸ ᱥᱮᱫ ᱟᱵᱚ ᱡᱟᱦᱟᱸ ᱨᱮ ᱵᱤᱥᱴᱤᱯᱟᱛ ᱨᱮᱱᱟᱜ ᱥᱚᱢᱵᱷᱚᱵᱚᱱᱟ ᱵᱮᱥᱤ ᱥᱚᱢᱩᱫᱽᱫᱨᱚ ᱨᱮ ᱚᱸᱰᱮ ᱠᱷᱚᱱᱟᱜ ᱵᱟᱥᱯᱚ ᱡᱟᱦᱟᱸ ᱡᱟᱦᱟᱸ ᱥᱨᱤᱥᱴᱤᱜᱼᱟ ᱚᱱᱟ ᱥᱨᱤᱥᱴᱤ ᱱᱤᱛᱚᱜ ᱫᱚ ᱠᱷᱩᱵ ᱮᱠᱴᱟ ᱠᱚᱢ ᱦᱩᱭᱩᱜ ᱠᱟᱱᱟ ᱡᱟᱦᱟᱸ ᱡᱮᱢᱚᱱ ᱫᱤᱜᱷᱟ ᱚᱱᱪᱚᱞ ᱡᱟᱦᱟᱸ ᱫᱤᱜᱷᱟ ᱚᱱᱟ ᱡᱤᱱᱤᱥᱴᱟ ᱫᱚ ᱥᱚᱵᱛᱷᱤᱠᱮ ᱵᱮᱥᱤ ᱛᱟᱞᱢᱮ ᱥᱚᱢᱩᱫᱽᱫᱨᱤᱠ ᱡᱟᱭᱜᱟ ᱠᱟᱱᱟ ᱚᱱᱟ ᱚᱱᱟ ᱡᱟᱦᱟᱸ ᱚᱱᱟ ᱡᱟᱦᱟᱸ ᱡᱤᱞᱞᱟ ᱠᱚᱨᱮ ᱡᱟᱦᱟᱸ ᱡᱟᱦᱟᱸ ᱤᱭᱟ ᱨᱟᱡᱽᱡᱚ ᱠᱚᱨᱮ ᱡᱟᱦᱟᱸ ᱥᱚᱢᱩᱫᱽᱫᱨᱤᱠ ᱮᱞᱟᱠᱟ ᱠᱚᱨᱮ ᱫᱚ ᱵᱮᱥᱤ ᱫᱟᱜ ᱡᱟ ᱲᱤ ᱦᱩᱭᱩᱜᱼᱟ ᱠᱟᱨᱚᱱ ᱚᱸᱰᱮᱱᱟᱜ ᱡᱤᱞᱟ ᱯᱨᱚᱵᱷᱟᱵ ᱛᱮ ᱚᱸᱰᱮᱱᱟᱜ ᱡᱟᱦᱟᱸ ᱵᱟᱝ ᱵᱟᱥᱯᱚ ᱢᱚᱪᱚᱱ ᱛᱚᱭᱲᱤᱭᱟᱭ ᱵᱟᱥᱯᱚ ᱢᱚᱪᱚᱱ ᱠᱷᱚᱱᱟᱜ ᱜᱮ ᱟᱵᱚᱫᱚ ᱱᱚᱜᱼᱚᱭ ᱱᱚᱣᱟ ᱫᱟᱜ ᱠᱚ ᱦᱩᱭᱩᱜ ᱛᱟᱵᱚᱱᱟ ᱛᱚ ᱟᱱᱟ ᱡᱟᱦᱟᱸ ᱢᱮᱜᱽᱞᱟ ᱡᱟᱦᱟᱸ ᱢᱮᱜᱽ ᱥᱨᱤᱥᱴᱤᱭᱟ ᱛᱚ ᱚᱸᱰᱮᱜᱮ ᱥᱚᱢᱩᱫᱽᱫᱨᱤᱠ ᱡᱟᱦᱟᱸ ᱥᱟᱢᱱᱮ ᱥᱟᱢᱱᱤ ᱠᱚᱨᱮ ᱯᱟᱥᱟ ᱯᱟᱹᱥᱤ ᱚᱧᱪᱚᱞ ᱠᱚᱨᱮ ᱜᱮ ᱥᱚᱵᱛᱷᱤᱠᱮ ᱵᱮᱥᱤ ᱫᱟᱜ ᱠᱚ ᱫᱟᱜ ᱠᱚ ᱦᱩᱭᱩᱜᱼᱟ ᱟᱨᱦᱚᱸ ᱚᱭ ᱵᱟᱸᱠᱩᱲᱟ ᱟᱨ ᱯᱩᱨᱩᱞᱤᱭᱟᱹ ᱠᱤᱪᱷᱩᱴᱟ ᱟᱨ ᱡᱷᱟᱲᱜᱨᱟᱢ ᱚᱱᱟ ᱠᱚᱫᱚ ᱯᱨᱚᱪᱩᱨ ᱠᱷᱚᱨᱟ ᱠᱷᱚᱨᱟ ᱡᱟᱭᱜᱟ ᱚᱸᱰᱮᱱᱟᱜ ᱫᱚ ᱫᱟᱜ ᱡᱟᱹᱲᱤ ᱫᱚ ᱦᱩᱭ ᱨᱮᱱᱟᱜ ᱫᱚ ᱥᱚᱢᱵᱷᱚᱵᱚᱱᱟ ᱫᱚ ᱠᱷᱩᱵ ᱜᱮ ᱠᱚᱢ ᱠᱟᱨᱚᱱ ᱚᱸᱰᱮᱱᱟᱜ ᱫᱟᱜ ᱨᱮᱱᱟᱜ ᱥᱚᱢᱵᱷᱚᱵᱚᱱᱟ ᱫᱚ ᱠᱚᱢ ᱜᱮᱭᱟ ᱚᱸᱰᱮᱱᱟᱜ ᱯᱚᱨᱤᱥᱛᱷᱤᱛᱤ ᱢᱟᱱᱮ ᱥᱩᱨᱡᱚ ᱫᱚᱢᱮ ᱛᱟᱯᱢᱟᱛᱨᱟ ᱚᱱᱛᱮ ᱫᱚ ᱯᱨᱚᱪᱩᱨ ᱛᱟᱯᱢᱟᱛᱨᱟ ᱥᱩᱨᱡᱚᱨᱚᱥᱥᱤ ᱯᱨᱚᱪᱩᱨ ᱛᱟᱯᱢᱟᱛᱨᱟ ᱥᱟᱢᱱᱮ ᱥᱮᱭᱨᱚᱠᱚᱢ ᱱᱟ ᱭ ᱠᱚ ᱵᱟ ᱱᱩᱜᱼᱟ ᱤᱭᱟ ᱠᱚ ᱵᱟ ᱱᱤᱜᱼᱟ ᱛᱚ ᱚᱸᱰᱮᱱᱟᱜ ᱡᱟᱭᱜᱟ ᱫᱚ